ᱟᱵᱚ ᱨᱮᱱ ᱡᱮᱢᱚᱱ ᱵᱷᱤᱱᱟᱹ ᱵᱷᱤᱱᱟᱹ ᱞᱟᱛᱟᱨ ᱡᱟᱹᱛᱤ ᱠᱚ ᱡᱮᱢᱚᱱ ᱰᱳᱢ ᱩᱱᱠᱩ ᱢᱟᱫ ᱨᱮᱱᱟᱜ ᱥᱮ ᱰᱮᱞᱤ ᱠᱚ ᱵᱮᱱᱟᱣ ᱠᱟᱛᱮ ᱟᱹᱠᱷᱨᱤᱧ ᱵᱟᱲᱟ ᱠᱟᱛᱮ ᱠᱚ ᱟᱹᱥᱩᱞᱚᱜ ᱠᱟᱱᱟ ᱟᱨ ᱢᱟᱦᱞᱮ ᱠᱚ ᱡᱮᱢᱚᱱ ᱦᱟᱴᱟᱜ ᱠᱷᱟᱹᱧᱪᱤ ᱠᱚ ᱵᱮᱱᱟᱣ ᱵᱟᱲᱟ ᱠᱟᱛᱮ ᱟᱹᱠᱷᱨᱤᱧ ᱵᱟᱲᱟ ᱠᱟᱛᱮ ᱠᱚ ᱟᱹᱥᱩᱞᱚᱜ ᱠᱟᱱᱟ ᱠᱩᱝᱠᱟᱹᱞ ᱠᱚ ᱡᱮᱢᱚᱱ ᱴᱩᱠᱩᱡ ᱪᱮᱞᱟᱝ ᱵᱮᱱᱟᱣ ᱵᱟᱲᱟ ᱠᱟᱛᱮ ᱦᱟᱴ ᱵᱟᱡᱟᱨ ᱠᱚᱨᱮ ᱠᱚ ᱟᱹᱠᱷᱨᱤᱧ ᱵᱟᱲᱟ ᱠᱟᱛᱮ ᱠᱚ ᱟᱹᱥᱩᱞᱚᱜ ᱠᱟᱱᱟ ᱟᱨ ᱟᱵᱚ ᱟᱹᱫᱤᱵᱟᱹᱥᱤ ᱠᱚ ᱦᱚᱸ ᱦᱟᱱᱟ ᱱᱟᱱᱟ ᱦᱟᱱᱟ ᱱᱷᱟᱣᱟ ᱪᱮᱥᱴᱟ ᱨᱮ ᱵᱮᱵᱽᱥᱟ ᱵᱟᱲᱟ ᱠᱟᱛᱮ ᱠᱚ ᱟᱹᱥᱩᱞᱚᱜ ᱠᱟᱱ ᱜᱮᱭᱟ ᱟᱨ ᱡᱟᱦᱟᱸ ᱡᱚᱛᱚ ᱦᱚᱲ ᱜᱮ ᱚᱱᱠᱟᱜᱮ ᱵᱷᱤᱱᱟᱹ ᱵᱷᱤᱱᱟᱹ ᱡᱟᱹᱛ ᱠᱚ ᱟᱠᱚᱣᱟᱜ ᱫᱷᱟᱱᱫᱟ ᱢᱮᱱᱟᱜ ᱟᱠᱟᱫ ᱜᱮᱭᱟ ᱚᱱᱟ ᱠᱚᱛᱮ ᱟᱹᱰᱤ ᱠᱚ ᱪᱷᱩᱴᱟᱹᱣ ᱟᱠᱟᱱ ᱛᱮᱜᱮ ᱟᱹᱥᱩᱞᱚᱜ ᱨᱮᱱᱟᱜ ᱫᱚ ᱟᱹᱰᱤ ᱡᱳᱨ ᱜᱮ ᱪᱮᱥᱴᱟ ᱨᱮ ᱢᱮᱱᱟᱜ ᱠᱚᱣᱟ ᱦᱟᱱᱟ ᱱᱷᱟᱣᱟ ᱡᱚᱛᱚ ᱦᱚᱲ ᱜᱮ ᱟᱞᱟᱜᱽ ᱟᱞᱟᱜᱽ ᱚᱠᱚᱭᱟᱜ ᱢᱟᱱᱮ ᱱᱟᱦᱟᱜ ᱚᱠᱟᱨᱮ ᱦᱟᱱᱟ ᱱᱷᱟᱣᱟ ᱵᱮᱵᱽᱥᱟ ᱵᱟᱲᱟ ᱥᱮ ᱪᱮᱥᱴᱟ ᱵᱟᱲᱟ ᱠᱟᱛᱮ ᱚᱱᱠᱟᱜᱮ ᱠᱚ ᱟᱹᱥᱩᱞᱚᱜ ᱠᱟᱱ ᱜᱮᱭᱟ ᱠᱚᱥᱤᱥᱮᱜ ᱜᱮᱭᱟ ᱠᱚ ᱡᱮ ᱵᱮᱥᱛᱮ ᱟᱡᱼᱟᱜ ᱯᱚᱨᱤᱵᱟᱨ ᱪᱟᱞᱟᱣ ᱞᱟᱹᱜᱤᱫ ᱫᱚ ᱪᱮᱥᱴᱟ ᱨᱮ ᱟᱹᱰᱤ ᱛᱮᱫ ᱠᱚ ᱪᱷᱩᱴᱟᱹᱣ ᱟᱠᱟᱱ ᱜᱮᱭᱟ ᱟᱫᱚ ᱡᱚᱛᱚ ᱦᱚᱲ ᱜᱮ ᱚᱱᱟ ᱪᱷᱩᱴᱟᱹᱣ ᱨᱮ ᱢᱮᱱᱟᱜ ᱠᱚᱜᱮᱭᱟ